ᱦᱮᱸ ᱱᱟᱜᱟᱢ ᱨᱮᱫᱚ ᱱᱚᱝᱠᱟ ᱫᱚ ᱟᱹᱨᱤᱪᱟᱹᱞᱤ ᱨᱮᱭᱟᱝ ᱠᱟᱛᱷᱟ ᱵᱟᱰᱟᱭᱚᱜ ᱠᱟᱱᱟ ᱡᱮ ᱥᱟᱶᱛᱟ ᱥᱩᱥᱟᱹᱨᱤᱭᱟᱹ ᱠᱷᱟᱹᱛᱤᱨ ᱛᱮᱫᱚ ᱵᱟᱝ ᱨᱮᱦᱚᱸ ᱟᱵᱚ ᱢᱟᱹᱱᱢᱤ ᱠᱚ ᱠᱷᱟᱹᱛᱤᱨ ᱛᱮᱜᱮ ᱪᱟᱵᱟ ᱟᱠᱟᱱᱟ ᱪᱮᱫᱟᱜ ᱥᱮ ᱵᱚᱝᱢᱟ ᱦᱚᱜᱼᱚᱭ ᱠᱚ ᱞᱟᱹᱭ ᱫᱟ ᱡᱟᱦᱟᱸ ᱵᱟᱯᱞᱟ ᱫᱚ ᱞᱟᱦᱟ ᱫᱚ ᱥᱟᱸᱜᱷᱟ ᱵᱟᱯᱞᱟ ᱛᱟᱦᱮᱸ ᱠᱟᱱᱟ ᱡᱟᱦᱟᱸ ᱫᱚ ᱵᱟᱨ ᱯᱮ ᱫᱤᱱ ᱫᱷᱚᱨᱮ ᱦᱩᱭᱩᱜ ᱛᱟᱦᱮᱸᱜ ᱱᱤᱛ ᱫᱚ ᱚᱱᱟ ᱠᱚ ᱫᱚ ᱵᱟᱝ ᱧᱮᱞ ᱧᱟᱢᱚᱜ ᱠᱟᱱᱟ ᱱᱤᱛᱳᱜ ᱫᱚ ᱧᱮᱧᱟᱢᱚᱜ ᱠᱟᱱᱟ ᱢᱤᱫ ᱫᱤᱱ ᱛᱮᱜᱮ ᱡᱚᱛᱚ ᱯᱟᱨᱚᱢᱚᱜ ᱠᱟᱱᱟ ᱢᱤᱫ ᱫᱤᱱ ᱵᱟᱯᱞᱟᱜ ᱮ ᱪᱟᱞᱟᱜ ᱠᱟᱱᱟ ᱫᱚᱥᱟᱨ ᱦᱤᱞᱳᱜ ᱜᱮ ᱨᱩᱣᱟᱹᱲ ᱠᱟᱱᱟᱭ ᱠᱤᱱᱛᱩ ᱯᱟᱦᱤᱞ ᱫᱚ ᱱᱚᱝᱠᱟ ᱫᱚ ᱵᱟᱝ ᱛᱟᱦᱮᱸ ᱠᱟᱱᱟ ᱪᱮᱫᱟᱜ ᱱᱚᱣᱟ ᱠᱚ ᱫᱚ ᱵᱟᱹᱭ ᱵᱟᱹᱭᱛᱮ ᱱᱮᱛᱟᱨ ᱫᱚ ᱪᱟᱵᱟ ᱤᱫᱤᱭ ᱠᱟᱱᱟ ᱟᱨ ᱦᱚᱸ ᱱᱚᱝᱠᱟ ᱯᱟᱹᱦᱤᱞ ᱫᱚ ᱟᱵᱚ ᱫᱚ ᱥᱟᱱᱛᱟᱲ ᱵᱚᱱ ᱛᱟᱦᱮᱸ ᱠᱟᱱᱟ ᱟᱨ ᱢᱚᱦᱟᱡᱚᱱ ᱠᱚ ᱟᱵᱚ ᱪᱮᱛᱟᱱ ᱨᱮ ᱱᱚᱝᱠᱟ ᱠᱚ ᱵᱮᱵᱚᱦᱟᱨᱮᱫ ᱛᱟᱦᱮᱸ ᱵᱟᱝᱢᱟ ᱩᱱᱠᱩ ᱫᱚ ᱠᱩᱧ ᱰᱟᱹᱰᱤ ᱟᱹᱰᱤ ᱥᱤᱠᱷᱱᱟᱹᱛ ᱦᱚᱲ ᱠᱚ ᱛᱟᱦᱮᱸ ᱠᱟᱱᱛᱮ ᱡᱚᱛᱚᱣᱟᱜ ᱠᱚ ᱵᱮᱱᱟᱣ ᱠᱟᱜ ᱠᱟᱱ ᱛᱟᱦᱮᱸ ᱟᱵᱚ ᱫᱚ ᱟᱱᱟᱴ ᱨᱮ ᱯᱟᱲᱟᱣ ᱞᱮᱱᱠᱷᱟᱱ ᱩᱱᱠᱩ ᱴᱷᱮᱱ ᱵᱚᱱ ᱥᱮᱱᱚᱜ ᱛᱮ ᱥᱮᱱ ᱠᱟᱛᱮᱜ ᱵᱚᱱ ᱠᱷᱚᱡᱚᱜ ᱛᱟᱦᱮᱸᱜ ᱵᱟᱝᱢᱟ ᱩᱝᱠᱩ ᱫᱚ ᱵᱟᱝ ᱠᱚ ᱡᱚᱴᱮᱫ ᱦᱚᱪᱚᱣ ᱵᱚᱱ ᱛᱟᱦᱮᱸᱫ ᱱᱚᱣᱟ ᱠᱚᱫᱚ ᱥᱩᱥᱟᱹᱨᱟᱤᱭᱟᱹ ᱠᱷᱟᱹᱛᱤᱨ ᱛᱮᱜᱮ ᱱᱚᱣᱟ ᱠᱚᱫᱚ ᱪᱟᱵᱟ ᱞᱮᱱᱟ ᱩᱱᱠᱩᱣᱟᱜ ᱱᱚᱣᱟ ᱵᱤᱨᱩᱫᱽ ᱨᱮᱠᱚ ᱞᱟᱹᱲᱦᱟᱹᱭ ᱞᱮᱫᱟ ᱱᱚᱣᱟ ᱢᱟᱛᱚ ᱥᱚᱛ ᱡᱚᱛᱚ ᱦᱚᱲᱟᱜ ᱜᱮ ᱟᱹᱭᱫᱟᱹᱨ ᱠᱟᱱ ᱪᱮᱫᱟᱜ ᱟᱞᱮ ᱫᱚ ᱵᱟᱞᱮ ᱧᱟᱢᱟ ᱦᱮᱸ ᱱᱚᱝᱠᱟ ᱩᱭᱦᱟᱹᱨ ᱵᱷᱟᱵᱽᱱᱟ ᱠᱟᱛᱮ ᱜᱮ ᱥᱩᱥᱟᱹᱨᱤᱭᱟᱹ ᱠᱚᱫᱚ ᱱᱚᱝᱠᱟ ᱠᱟᱛᱮᱜ ᱜᱮᱠᱚ ᱪᱟᱵᱟ ᱞᱮᱫᱟ